ᱟᱹᱛᱩ ᱨᱮ ᱟᱵᱟᱫ ᱪᱟᱥ ᱨᱮᱭᱟᱜ ᱥᱩᱵᱤᱫᱟ ᱫᱚ ᱢᱮᱱᱟᱜᱼᱟ ᱚᱸᱰᱮᱱᱟᱜ ᱦᱟᱞᱚᱛ ᱦᱚᱸ ᱟᱹᱰᱤ ᱵᱷᱟᱹᱜᱤᱭᱟ ᱚᱱᱟ ᱟᱵᱟᱫ ᱪᱟᱥ ᱥᱩᱨ ᱨᱮᱜᱮ ᱯᱩᱠᱷᱨᱤ ᱠᱚᱸᱦᱚᱸ ᱢᱮᱱᱟᱜᱼᱟ ᱚᱱᱟ ᱥᱟᱶᱛᱮ ᱠᱮᱱᱮᱞ ᱢᱮᱱᱟᱜᱼᱟ ᱚᱱᱟ ᱠᱮᱱᱮᱞ ᱠᱷᱚᱱᱟᱜ ᱫᱟᱜ ᱟᱜᱩ ᱜᱟᱱᱚᱜᱼᱟ ᱱᱚᱶᱟ ᱦᱩᱲᱩ ᱪᱟᱥ ᱨᱮ ᱚᱱᱟ ᱦᱩᱲᱩ ᱦᱚᱸ ᱚᱱᱟᱛᱮ ᱟᱹᱰᱤ ᱵᱷᱟᱹᱜᱤ ᱱᱟᱯᱟᱭ ᱜᱮ ᱦᱩᱭᱩᱜᱼᱟ ᱟᱨ ᱚᱱᱟ ᱥᱚᱵᱡᱤ ᱪᱟᱥ ᱦᱚᱸ ᱥᱩᱵᱤᱫᱟ ᱢᱮᱱᱟᱜ ᱟᱠᱟᱫ ᱯᱩᱠᱷᱨᱤ ᱢᱮᱱᱟᱜᱼᱟ ᱥᱩᱨ ᱨᱮ ᱚᱸᱰᱮ ᱠᱚᱱᱟᱜ ᱫᱟᱜ ᱟᱜᱩ ᱠᱟᱛᱮᱫ ᱥᱚᱵᱡᱤ ᱨᱮ ᱫᱷᱚᱨᱚᱱ ᱫᱤᱱ ᱦᱚᱸ ᱪᱟᱥ ᱜᱟᱱᱚᱜᱼᱟ ᱟᱵᱟᱫ ᱪᱟᱥ ᱡᱩᱢᱤ ᱨᱮ ᱯᱷᱚᱞᱚᱱ ᱦᱚᱸ ᱟᱹᱰᱤ ᱵᱷᱟᱹᱜᱤ ᱴᱷᱤᱠ ᱜᱮ ᱧᱟᱢᱚᱜᱼᱟ ᱪᱮᱫᱟᱜ ᱥᱮ ᱚᱱᱟ ᱟᱵᱟᱫ ᱠᱟᱨ ᱡᱩᱢᱤ ᱨᱮ ᱡᱩᱫᱤ ᱡᱩᱫᱤ ᱦᱩᱲᱩ ᱜᱮᱢ ᱪᱟᱥᱟ ᱮᱱᱠᱷᱟᱱ ᱚᱱᱟ ᱦᱩᱲᱩ ᱨᱮ ᱥᱚᱢᱚᱭ ᱨᱮ ᱫᱟᱜ ᱮᱢ ᱦᱩᱭᱩᱜᱼᱟ ᱥᱟᱶᱛᱮ ᱮᱥᱯᱨᱮ ᱥᱮ ᱨᱟᱱ ᱮᱢ ᱦᱩᱭᱩᱜᱼᱟ ᱟᱨ ᱥᱚᱢᱚᱭ ᱨᱮ ᱧᱮᱞ ᱤᱫᱤᱭᱟᱜ ᱦᱩᱭᱩᱜᱼᱟ ᱮᱸᱰᱮ ᱠᱷᱟᱱ ᱜᱮ ᱯᱷᱚᱞᱚᱱ ᱦᱚᱸ ᱟᱹᱰᱤ ᱱᱟᱯᱟᱭ ᱧᱟᱢᱚᱜᱼᱟ